ᱦᱮᱸ ᱞᱟᱹᱭᱢᱮ ᱦᱮᱸ ᱞᱟᱹᱭᱢᱮ ᱫᱤᱫᱤ ᱦᱮᱸ ᱵᱚᱞᱞᱚᱵᱷᱯᱩᱨ ᱰᱟᱝᱜᱟ ᱠᱟᱱ ᱜᱮᱭᱟ ᱦᱮᱸ ᱡᱟ ᱜᱮ ᱦᱩᱭᱩᱜ ᱠᱟᱱ ᱜᱮᱭᱟ ᱢᱳᱴᱟᱢᱩᱴᱤ ᱱᱮᱥ ᱫᱚ ᱟᱹᱣᱨᱤ ᱞᱮ ᱞᱟᱜᱟᱜᱼᱟ ᱫᱟᱜ ᱵᱟᱲᱟᱭᱮᱫᱟᱭ ᱦᱮᱸ ᱦᱩᱭ ᱫᱚ ᱦᱩᱭᱩᱜ ᱜᱮᱭᱟ ᱜᱳᱴᱟ ᱫᱚ ᱵᱟᱝ ᱦᱩᱭᱩᱜᱼᱟ ᱡᱟᱦᱟᱸ ᱡᱟᱦᱟᱸ ᱠᱚᱨᱮ ᱥᱮᱞᱚ ᱠᱚ ᱢᱮᱱᱟᱜ ᱜᱮᱭᱟ ᱚᱱᱟ ᱠᱚᱨᱮ ᱠᱚ ᱨᱚᱦᱚᱭ ᱜᱮᱭᱟ ᱢᱤᱫ ᱵᱟᱨ ᱚᱱᱠᱟᱜᱮ ᱦᱩᱭ ᱫᱚ ᱦᱩᱲᱩ ᱜᱮᱠᱚ ᱨᱚᱦᱚᱭᱟ ᱵᱮᱥᱤ ᱫᱚ ᱟᱨ ᱢᱟᱱᱮ ᱥᱚᱵᱡᱤ ᱠᱚ ᱡᱟᱦᱟᱸᱭ ᱫᱩᱢᱟᱥ ᱟᱲᱮᱨᱮ ᱡᱚᱫᱤ ᱛᱟᱦᱮᱱ ᱛᱟᱠᱚ ᱠᱷᱟᱱ ᱛᱟᱦᱚᱞᱮ ᱡᱚᱫᱤ ᱢᱟᱱᱮ ᱩᱱᱠᱩ ᱠᱚᱫᱚ ᱥᱚᱵᱡᱤ ᱫᱚᱠᱚ ᱨᱚᱦᱚᱭ ᱜᱮᱭᱟ ᱵᱟᱠᱷᱟᱱ ᱫᱚ ᱦᱩᱲᱩ ᱪᱟᱥ ᱜᱮ ᱵᱮᱥᱤ ᱫᱚ ᱦᱩᱭᱩᱜᱼᱟ ᱦᱮᱸ ᱦᱮᱸ ᱦᱮᱸ ᱚᱱᱟ ᱫᱚ ᱛᱟᱦᱚᱞᱮ ᱠᱩᱞᱤ ᱠᱚ ᱦᱩᱭᱩᱜ ᱛᱤᱧᱟᱹ ᱦᱟᱛᱟᱣᱟ ᱵᱟᱠᱚ ᱦᱟᱛᱟᱣᱟ ᱚᱱᱟ ᱦᱚᱸᱛᱚ ᱢᱤᱫᱴᱮᱱ ᱵᱮᱯᱟᱨ ᱢᱮᱱᱟᱜᱼᱟ ᱪᱮᱫ ᱞᱮᱠᱟ ᱦᱩᱲᱩ ᱫᱚ ᱦᱩᱭᱩᱜ ᱛᱮ ᱚᱱᱟ ᱦᱩᱲᱩ ᱤᱛᱟᱹ ᱨᱮᱱᱟᱜ ᱦᱮᱸ ᱦᱮᱸ ᱴᱷᱤᱠ ᱜᱮᱭᱟ ᱛᱟᱦᱚᱞᱮ ᱮᱢᱟ ᱢᱟᱹᱧ ᱠᱩᱞᱤ ᱵᱟᱲᱟ ᱞᱮᱠᱚ ᱜᱤᱧ ᱢᱤᱫᱴᱮᱡ ᱵᱮᱱᱟᱣ ᱠᱟᱛᱮᱧ ᱮᱢᱟᱢᱟ ᱛᱟᱦᱞᱮ ᱥᱩᱡᱳᱜ ᱥᱩᱵᱤᱫᱷᱟ ᱫᱚ ᱪᱮᱫ ᱵᱚᱞᱮ ᱚᱱᱮ ᱚᱱᱟ ᱦᱩᱲᱩ ᱤᱛᱟᱹ ᱠᱚᱜᱮ ᱢᱟᱡᱷᱮ ᱢᱟᱡᱷᱮ ᱠᱚ ᱩᱱᱟᱜ ᱟᱸᱴ ᱥᱩᱵᱤᱫᱷᱟ ᱠᱚᱫᱚ ᱵᱟᱠᱚ ᱧᱟᱢ ᱵᱟᱲᱟ ᱟᱠᱟᱫᱟ ᱱᱚᱶᱟ ᱠᱚᱨᱮᱜ ᱫᱚ ᱦᱚᱭᱛᱚ ᱚᱠᱟ ᱫᱤᱱ ᱨᱮᱪᱚᱝ ᱛᱤᱥ ᱨᱮᱪᱚᱝ ᱦᱩᱭ ᱵᱟᱲᱟ ᱠᱟᱱᱟ ᱠᱚ ᱫᱤᱱ ᱢᱟᱱᱮ ᱟᱹᱰᱤ ᱟᱸᱴ ᱫᱚ ᱵᱟᱠᱚ ᱮᱢ ᱟᱠᱟᱱᱟ ᱟᱹᱰᱤ ᱵᱮᱥ ᱫᱚ ᱟᱨᱠᱤ ᱦᱮᱸ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ ᱛᱟᱦᱚᱞᱮ ᱠᱩᱞᱤ ᱠᱚᱣᱟᱞᱮ ᱦᱟᱜ ᱪᱮᱫ ᱠᱚ ᱥᱩᱵᱤᱫᱷᱟ ᱠᱚ ᱮᱢᱚᱜ ᱠᱟᱱᱟ ᱢᱮᱱᱛᱮ ᱪᱟᱞᱟᱣ ᱠᱟᱛᱮᱫ ᱞᱮ ᱠᱩᱞᱤ ᱵᱩᱡᱷᱟᱹᱣ ᱟᱹᱜᱩ ᱠᱚᱣᱟ ᱦᱮᱸ ᱦᱮᱸ ᱴᱷᱤᱠ ᱜᱮᱭᱟ ᱚᱱᱟ ᱦᱟᱜ ᱤᱧ ᱠᱩᱞᱤ ᱟᱹᱜᱩ ᱠᱚᱣᱟ ᱚᱠᱚᱭ ᱠᱚᱠᱚ ᱦᱟᱛᱟᱣᱟ ᱵᱟᱠᱚ ᱦᱟᱛᱟᱣᱟ ᱟᱫᱚᱧ ᱮᱢᱟᱢᱟ ᱦᱮᱸ